ᱟᱞᱮ ᱟᱛᱩ ᱨᱮ ᱢᱤᱫᱴᱮᱡ ᱫᱚᱠᱟᱱ ᱢᱮᱱᱟᱜᱼᱟ ᱚᱱᱟ ᱫᱚᱠᱟᱱ ᱨᱮᱜᱮ ᱯᱚᱭᱥᱟ ᱴᱟᱠᱟ ᱵᱟᱝ ᱛᱟᱸᱦᱮᱱ ᱨᱮᱦᱚᱸ ᱡᱟᱸᱦᱟᱭ ᱫᱚᱠᱟᱱ ᱩᱱᱤ ᱤᱧ ᱵᱚᱭᱦᱟ ᱜᱮ ᱦᱩᱭᱩᱜᱼᱟ ᱚᱰᱮ ᱫᱚ ᱫᱷᱟᱨ ᱠᱟᱛᱮ ᱦᱚᱸ ᱢᱤᱫ ᱦᱟᱵᱟᱨ ᱦᱟᱯᱛᱟ ᱫᱷᱟᱨ ᱦᱚᱸ ᱫᱚᱦᱚᱭᱟ ᱡᱮ ᱛᱤᱦᱤᱧ ᱫᱚ ᱯᱚᱭᱥᱟ ᱵᱟᱹᱱᱩᱜ ᱛᱤᱧᱟ ᱛᱤᱦᱤᱧ ᱫᱚ ᱵᱟᱹᱧ ᱮᱢᱟᱦᱟᱢᱟ ᱠᱟᱹᱢᱤ ᱯᱚᱭᱥᱟ ᱵᱟᱲᱟ ᱞᱮᱜᱮᱧ ᱟᱫᱚᱧ ᱮᱢᱟ ᱢᱟ ᱚᱱᱟᱧ ᱢᱮᱛᱟᱭᱟᱫᱮᱭᱟ ᱟᱨᱤᱧ ᱦᱟᱛᱟᱣ ᱟᱹᱜᱩ ᱠᱮᱫᱟ ᱩᱛᱩ ᱥᱩᱱᱩᱢ ᱠᱩ ᱟᱨ ᱫᱷᱟᱨᱮ ᱫᱚᱦᱚ ᱠᱮᱫᱟ ᱟᱡᱛᱮᱦᱚᱸ ᱵᱟᱭ ᱢᱮᱱᱦᱚᱞᱟ ᱡᱮ ᱯᱚᱭᱥᱟ ᱫᱮᱱ ᱤᱧ ᱛᱮᱜᱮ ᱠᱟᱹᱢᱤ ᱯᱚᱭᱥᱟ ᱵᱟᱲᱟ ᱠᱟᱛᱮ ᱩᱱᱤ ᱫᱚ ᱯᱚᱭᱥᱟᱧ ᱮᱢ ᱢᱮᱴᱟᱣ ᱛᱟᱭᱟ ᱚᱱᱟ ᱮᱠᱮᱛᱮ ᱚᱰᱮ ᱜᱮ ᱥᱚᱢᱚᱭ ᱞᱮ ᱫᱚᱠᱟᱱ ᱵᱟᱡᱟᱨᱚᱜᱼᱟ